ᱛᱳ ᱢᱮᱢ ᱯᱨᱚᱛᱷᱚᱢᱚᱛᱚ ᱱᱚᱝᱠᱟ ᱡᱟᱦᱟᱸ ᱱᱤᱛᱳᱜ ᱫᱚ ᱫᱩ ᱦᱟᱡᱟᱨ ᱛᱮᱭᱤᱥ ᱪᱟᱞᱟᱜ ᱠᱟᱱ ᱛᱟᱵᱳᱱᱟ ᱟᱨ ᱫᱩ ᱦᱟᱡᱟᱨ ᱮᱠᱩᱥ ᱥᱮᱫ ᱡᱩᱫᱤ ᱵᱚᱱ ᱠᱚᱭᱚᱜ ᱨᱩᱣᱟᱹᱲ ᱞᱮᱠᱷᱟᱱ ᱧᱮᱞᱚᱜᱼᱟ ᱵᱤᱥᱮᱥ ᱠᱟᱭᱛᱮ ᱚᱞᱚᱜ ᱯᱟᱲᱦᱟᱣ ᱫᱚ ᱟᱹᱰᱤ ᱥᱮᱫᱟᱭ ᱠᱷᱚᱱ ᱫᱚ ᱦᱟᱸᱜ ᱢᱳᱴᱟᱢᱩᱴᱤ ᱴᱷᱤᱠ ᱜᱮ ᱪᱟᱞᱟᱜ ᱠᱟᱱ ᱛᱟᱦᱮᱱᱟ ᱫᱩ ᱦᱟᱡᱟᱨ ᱮᱠᱩᱥ ᱫᱷᱟᱹᱵᱤᱡ ᱫᱚ ᱟᱨ ᱛᱟᱨᱯᱚᱨ ᱡᱚᱠᱷᱚᱱ ᱱᱚᱣᱟ ᱫᱩ ᱦᱟᱡᱟᱨ ᱮᱠᱩᱥ ᱨᱮ ᱡᱚᱠᱷᱚᱱ ᱞᱚᱠᱰᱟᱣᱩᱱ ᱯᱟᱲᱟᱣ ᱞᱮᱱᱟ ᱚᱱᱟ ᱞᱚᱠᱰᱟᱣᱩᱱ ᱨᱮᱜᱮ ᱟᱹᱰᱤ ᱜᱟᱱ ᱚᱨᱥᱚᱝ ᱧᱩᱨ ᱟᱠᱟᱱᱟ ᱡᱟᱦᱟᱸ ᱚᱞᱚᱜ ᱯᱟᱲᱦᱟᱣ ᱨᱮ ᱡᱟᱦᱟᱸ ᱯᱟᱹᱴᱷᱩᱣᱟ ᱹ ᱠᱚᱨᱮ ᱥᱮ ᱥᱟᱱᱛᱟᱲ ᱥᱳᱥᱟᱭᱴᱤ ᱨᱮ ᱟᱨ ᱱᱤᱛᱳᱜ ᱫᱩᱭ ᱦᱟᱡᱟᱨ ᱛᱮᱭᱤᱥ ᱨᱮᱦᱚᱸ ᱴᱷᱤᱠ ᱱᱟᱯᱟᱭ ᱥᱟᱺᱦᱤᱡ ᱜᱮ ᱪᱟᱞᱟᱜ ᱠᱟᱱᱟ ᱢᱮᱱᱠᱷᱟᱱ ᱢᱟᱱᱮ ᱡᱟᱦᱟᱸ ᱞᱚᱠᱰᱟᱣᱩᱱ ᱪᱟᱵᱟ ᱠᱟᱛᱮᱫ ᱡᱟᱦᱟᱸ ᱜᱮᱯ ᱛᱟᱦᱮᱸ ᱠᱟᱱᱟ ᱚᱱᱟᱨᱮ ᱟᱹᱰᱤ ᱜᱟᱱ ᱯᱟᱹᱴᱷᱩᱣᱟᱹ ᱠᱚ ᱚᱞᱚᱜ ᱯᱟᱲᱦᱟᱣ ᱠᱚ ᱵᱟᱹᱜᱤ ᱟᱠᱟᱫᱟ ᱦᱮᱸ ᱪᱮᱫᱟᱜ ᱥᱮ ᱩᱱ ᱡᱚᱠᱷᱚᱱ ᱫᱚ ᱥᱠᱩᱞ ᱠᱚᱞᱮᱡᱽ ᱤᱭᱩᱱᱤᱵᱷᱟᱨᱥᱤᱴᱤ ᱥᱮ ᱚᱯᱷᱤᱥ ᱟᱫᱟᱞᱚᱛ ᱠᱚ ᱡᱚᱛᱚ ᱞᱮᱠᱟ ᱜᱮ ᱯᱨᱟᱭ ᱵᱚᱱᱫᱚ ᱛᱟᱦᱮᱸ ᱠᱟᱱᱟ ᱡᱟᱨ ᱠᱟᱨᱚᱱ ᱛᱮ ᱟᱹᱰᱤᱜᱟᱱ ᱥᱴᱩᱰᱮᱱᱴ ᱠᱚᱦᱚᱸ ᱚᱞᱚᱜ ᱡᱤᱭᱚᱱ ᱠᱷᱚᱱ ᱥᱟᱦᱟᱣ ᱠᱟᱫᱟ ᱠᱚ ᱥᱮ ᱚᱞᱚᱜ ᱵᱟᱹᱜᱤ ᱠᱟᱛᱮᱫ ᱮᱴᱟᱜ ᱠᱤᱪᱷᱩ ᱠᱟᱹᱢᱤ ᱠᱚ ᱨᱮ ᱡᱚᱯᱲᱟᱣ ᱟᱠᱟᱱᱟ ᱠᱚ ᱥᱮ ᱢᱟᱱᱮ ᱵᱷᱤᱱ ᱨᱟᱡᱡᱚ ᱨᱮ ᱪᱟᱞᱟᱣ ᱠᱟᱛᱮᱫ ᱠᱚ ᱠᱟᱹᱢᱤᱭ ᱠᱟᱛᱮᱫ ᱠᱚ ᱟᱹᱥᱩᱞᱚᱜ ᱠᱟᱱᱟ ᱴᱷᱤᱠ ᱚᱱᱠᱟ ᱜᱮ ᱧᱮᱞ ᱞᱮᱠᱷᱟᱱ ᱟᱨ ᱵᱤᱥᱮᱥᱚᱛᱚ ᱟᱵᱚᱣᱟᱜ ᱡᱟᱦᱟᱸ ᱥᱳᱥᱟᱭᱴᱤ ᱠᱟᱱᱟ ᱥᱟᱱᱛᱟᱞ ᱥᱳᱥᱟᱭᱴᱤ ᱱᱚᱣᱟ ᱫᱚ ᱡᱩᱫᱤ ᱟᱵᱚ ᱥᱮᱫᱟᱭ ᱨᱮᱭᱟᱜ ᱡᱩᱫᱤ ᱵᱚᱱ ᱠᱚᱭᱚᱜ ᱞᱮᱠᱷᱟᱱ ᱥᱮᱫᱟᱭ ᱫᱚ ᱟᱹᱰᱤᱜᱟᱱ ᱚᱞᱚᱜ ᱯᱟᱲᱦᱟᱣ ᱵᱟᱝ ᱛᱟᱦᱮᱸ ᱠᱟᱱᱟ ᱥᱮ ᱥᱩᱡᱳᱜᱽ ᱥᱤᱵᱤᱫᱷᱟ ᱠᱚ ᱵᱟᱝ ᱵᱚᱱ ᱧᱟᱢ ᱮᱫ ᱠᱟᱱ ᱛᱟᱦᱮᱸᱫ ᱛᱮ ᱥᱮ ᱟᱵᱚᱣᱟᱜ ᱡᱟᱦᱟᱸ ᱜᱷᱟᱨᱚᱸᱡᱽ ᱨᱮᱭᱟᱜ ᱚᱵᱚᱥᱛᱷᱟ ᱵᱷᱟᱹᱜᱤ ᱵᱟᱝ ᱛᱟᱦᱮᱸ ᱠᱟᱱᱛᱮ ᱛᱳ ᱟᱹᱰᱤᱜᱮ ᱡᱟᱦᱟᱸ ᱵᱚᱱ ᱛᱟᱭᱱᱚᱢ ᱟᱠᱟᱱ ᱛᱟᱦᱮᱱᱚᱜ ᱡᱩᱫᱤ ᱱᱤᱛᱳᱜ ᱫᱩ ᱦᱟᱡᱟᱨ ᱛᱮᱭᱤᱥ ᱨᱮ ᱚᱱᱟ ᱛᱩᱞᱟᱹ ᱡᱚᱠᱷᱟ ᱠᱟᱛᱮᱫ ᱵᱚᱱ ᱧᱮᱞ ᱞᱮᱠᱷᱟᱱ ᱥᱮᱫᱟᱭ ᱠᱷᱚᱱ ᱫᱚ ᱠᱤᱪᱷᱩᱴᱟ ᱦᱚᱞᱮᱳ ᱵᱚᱱ ᱰᱮᱵᱷᱞᱚᱯ ᱟᱠᱟᱱᱟ ᱟᱨ ᱤᱧ ᱟᱥᱟᱜᱼᱟ ᱡᱮ ᱟᱨᱦᱚᱸ ᱞᱟᱦᱟᱥᱮᱫ ᱵᱚᱱ ᱰᱮᱵᱷᱞᱚᱯᱚᱜᱼᱟ ᱠᱟᱨᱚᱱ ᱱᱤᱛᱳᱜ ᱡᱟᱦᱟᱸ ᱯᱚᱨᱤᱥᱛᱷᱤᱛᱤ ᱪᱟᱞᱟᱜ ᱠᱟᱱᱟ ᱡᱮ ᱚᱞᱚᱜ ᱯᱟᱲᱦᱟᱜ ᱡᱤᱭᱚᱱ ᱟᱹᱰᱤ ᱱᱟᱯᱟᱭ ᱥᱟᱺᱦᱤᱡ ᱜᱮ ᱥᱠᱩᱞ ᱠᱚᱞᱮᱡᱽ ᱤᱭᱩᱱᱤᱵᱷᱟᱨᱥᱤᱴᱤ ᱠᱚᱨᱮ ᱦᱚᱸ ᱪᱟᱞᱟᱜ ᱠᱟᱱ ᱜᱮᱭᱟ ᱟᱨ ᱟᱵᱚ ᱠᱚᱨᱮᱱ ᱡᱟᱦᱟᱸᱭ ᱤᱥᱴᱩᱰᱮᱱᱴ ᱥᱮ ᱯᱟᱹᱴᱷᱩᱣᱟᱹ ᱠᱚᱵᱚᱱ ᱧᱮᱞ ᱧᱟᱢᱚᱜ ᱠᱟᱱ ᱜᱮᱭᱟ ᱥᱟᱱᱛᱟᱲ ᱯᱟᱹᱴᱷᱩᱣᱟᱹ ᱠᱚ ᱟᱨ ᱱᱟᱯᱟᱭ ᱥᱟᱺᱦᱤᱡ ᱛᱮᱠᱚ ᱚᱞᱚᱜ ᱯᱟᱲᱦᱟᱜ ᱠᱟᱱᱟ ᱟᱨ ᱟᱜᱟᱢ ᱫᱤᱱ ᱨᱮᱦᱚᱸ ᱱᱟᱯᱟᱭ ᱥᱟᱺᱦᱤᱡ ᱛᱮᱜᱮ ᱠᱚ ᱚᱞᱚᱜ ᱯᱟᱲᱦᱟᱜᱼᱟ ᱱᱚᱣᱟᱜᱮ ᱤᱧ ᱞᱟᱹᱭ ᱥᱟᱱᱟᱧ ᱠᱟᱱᱟ